ᱱᱮᱛᱟᱨ ᱫᱚ ᱜᱤᱫᱽᱨᱟᱹ ᱪᱮᱫ ᱠᱚ ᱠᱷᱮᱞ ᱠᱟᱱᱟ ᱢᱳᱵᱟᱭᱤᱞ ᱨᱮ ᱢᱟᱱᱮ ᱯᱷᱨᱤ ᱯᱷᱟᱭᱟᱨ ᱞᱩᱰᱩ ᱜᱮᱹᱢ ᱞᱩᱰᱩ ᱜᱮᱹᱢ ᱛᱟᱨᱯᱚᱨᱮ ᱦᱩᱭᱩᱜ ᱠᱟᱱᱟ ᱞᱟᱦᱟ ᱛᱮᱫᱚ ᱜᱤᱫᱽᱨᱟᱹ ᱠᱷᱮᱞᱚᱰ ᱛᱟᱦᱮᱸ ᱠᱟᱱᱟ ᱡᱮ ᱢᱟᱱᱮ ᱠᱩᱪᱼᱠᱩᱪ ᱛᱟᱨᱯᱚᱨᱮ ᱢᱮᱱᱟᱜᱼᱟ ᱴᱮᱯᱟᱼᱴᱮᱯᱟ ᱠᱷᱮᱞᱳᱰ ᱛᱟᱨᱯᱚᱨᱮ ᱠᱟᱵᱟᱰᱤ ᱠᱷᱮᱞᱳᱰ ᱛᱟᱦᱮᱸ ᱞᱮᱱᱟ ᱛᱟᱨᱯᱚᱨᱮ ᱟᱨ ᱢᱤᱫᱴᱮᱱ ᱢᱟᱱᱮ ᱯᱚᱴᱚᱞ ᱠᱷᱮᱞᱳᱰ ᱛᱟᱦᱮᱸ ᱞᱮᱱᱟ ᱟᱨ ᱱᱮᱛᱟᱨ ᱜᱤᱫᱽᱨᱟᱹ ᱠᱚ ᱢᱟᱱᱮ ᱱᱟᱣᱟ ᱜᱤᱫᱨᱟᱹ ᱠᱚᱣᱟᱜ ᱠᱷᱮᱞ ᱫᱚ ᱱᱮᱛᱟᱨ ᱫᱚ ᱱᱟᱣᱟ ᱛᱮᱠᱚ ᱠᱷᱮᱞᱳᱰ ᱠᱟᱱᱟ ᱤᱛᱤᱧ ᱵᱤᱛᱤᱧ ᱚᱱᱟ ᱠᱚ ᱠᱷᱮᱞ ᱛᱟᱨᱯᱚᱨᱮ ᱚᱱᱟ ᱵᱟᱫᱟᱢ ᱠᱟᱵᱟᱰᱤ ᱠᱚ ᱠᱷᱮᱞᱳᱰ ᱠᱟᱱᱟ ᱠᱩᱪ ᱠᱩᱪ ᱠᱚ ᱠᱷᱮᱞᱳᱰ ᱠᱟᱱᱟ ᱟᱨ ᱟᱨ ᱩᱠᱩ ᱩᱠᱩ ᱠᱚ ᱠᱷᱤᱞᱳᱰ ᱠᱟᱱᱟ ᱚᱱᱟ ᱠᱷᱮᱞ ᱫᱚ ᱢᱟᱱᱮ ᱜᱤᱫᱽᱨᱟᱹ ᱠᱷᱮᱞ ᱢᱟᱱᱮ ᱥᱤᱢ ᱠᱚ ᱪᱤᱰᱤᱨ ᱚᱱᱟ ᱢᱤᱫᱴᱮᱱ ᱠᱷᱮᱞ ᱠᱟᱱᱟ ᱟᱨ ᱟᱨ ᱚᱱᱟ ᱠᱚᱜᱮ ᱠᱷᱮᱞ ᱫᱚ